ᱥᱟᱶᱛᱟᱨᱮ ᱥᱟᱱᱛᱤ ᱥᱟᱵ ᱫᱚᱦᱚ ᱞᱟᱜᱤᱫ ᱟᱵᱚ ᱚᱞᱚᱜ ᱯᱟᱲᱦᱟᱣ ᱦᱩᱭᱩᱜ ᱛᱟᱵᱚᱱᱟ ᱵᱮᱥ ᱴᱷᱤᱠ ᱠᱟᱛᱮᱫ ᱵᱷᱟᱜᱮ ᱠᱟᱛᱮᱫ ᱮᱱ ᱵᱮᱵᱚᱥᱛᱟ ᱨᱮᱫᱚ ᱵᱟᱝ ᱠᱮ ᱵᱮᱵᱚᱥᱛᱟ ᱠᱟᱛᱮᱫ ᱨᱮᱦᱚᱸ ᱵᱟᱝ ᱡᱮᱢᱚᱱ ᱵᱷᱟᱜᱮ ᱚᱞᱚᱜ ᱯᱟᱲᱦᱟᱣ ᱞᱟ ᱜᱤᱫ ᱵᱷᱟᱜᱮ ᱵᱮᱵᱚᱥᱛᱟ ᱛᱟᱦᱮᱱ ᱢᱟ ᱮᱱ ᱵᱮᱵᱚᱥᱛᱟ ᱛᱟᱦᱮᱱᱟ ᱠᱤᱱᱛᱩ ᱚᱞᱚᱜ ᱯᱟᱲᱦᱟᱣ ᱞᱟ ᱜᱤᱫ ᱫᱚ ᱵᱷᱟᱜᱮ ᱵᱮᱵᱚᱥᱛᱟ ᱛᱟᱦᱮᱱᱟ ᱚᱱᱠᱟ ᱛᱮᱜᱮ ᱟᱵᱚ ᱱᱚᱣᱟ

ᱵᱚᱱ ᱛᱟᱦᱮᱱᱟ